ᱤᱧᱟᱹᱜ ᱡᱤᱭᱚᱱᱨᱮ ᱡᱚᱛᱚᱠᱷᱚᱱ ᱜᱚᱱᱚᱝ ᱟᱱ ᱫᱤᱱ ᱠᱚᱫᱚ ᱱᱚᱣᱟ ᱠᱚᱜᱮ ᱤᱧ ᱜᱤᱫᱽᱨᱟᱹ ᱵᱮᱞᱟᱨᱮ ᱥᱟᱱᱛᱤᱱᱤᱠᱮᱛᱚᱱ ᱨᱮᱭᱟᱜ ᱵᱷᱩᱵᱚᱱ ᱰᱟᱝᱜᱟ ᱢᱮᱞᱟᱨᱮ ᱤᱧ ᱵᱟᱵᱟ ᱤᱧ ᱵᱟᱵᱟ ᱵᱟ ᱟᱨ ᱤᱧ ᱵᱩᱰᱤ ᱤᱧ ᱱᱟᱱᱟ ᱛᱟᱠᱚ ᱥᱟᱶ ᱢᱮᱞᱟ ᱨᱤᱧ ᱪᱟᱞᱟᱣ ᱞᱮᱱᱟ ᱩᱱᱫᱚ ᱟᱹᱰᱤ ᱦᱩᱰᱤᱧ ᱜᱤᱧ ᱛᱟᱦᱮᱸ ᱠᱟᱱᱟ ᱚᱱᱟ ᱢᱮᱞᱟ ᱨᱮᱜᱮ ᱤᱧ ᱫᱚ ᱟᱫ ᱞᱤᱱᱟᱹᱧ ᱟᱫ ᱠᱟᱛᱮᱫ ᱜᱮ ᱤᱧ ᱫᱚ ᱨᱟᱜ ᱮᱫ ᱠᱟᱱ ᱛᱟᱦᱮᱱᱟᱹᱧ ᱚᱱᱟ ᱥᱚᱢᱚᱭᱨᱮ ᱵᱟᱹᱜᱛᱤᱡᱚᱞ ᱨᱮᱱ ᱩᱱᱠᱩ ᱵᱚᱭᱦᱟ ᱟᱨ ᱜᱚᱜᱚ ᱠᱚᱠᱚ ᱧᱟᱢ ᱠᱤᱫᱤᱧᱟ ᱟᱨ ᱩᱱᱠᱩ ᱫᱚ ᱤᱧ ᱵᱟᱱᱟᱨ ᱛᱤᱠᱚ ᱥᱟᱵ ᱟᱠᱟᱫᱤᱧᱟ ᱟᱨ ᱢᱮᱞᱟᱨᱮ ᱩᱱᱠᱩ ᱥᱟᱶ ᱛᱤᱧ ᱟᱹᱪᱩᱨᱚᱜ ᱠᱟᱱᱟ ᱟᱨ ᱟᱹᱰᱤ ᱡᱳᱨ ᱤᱧ ᱨᱟᱜ ᱮᱫᱟ ᱢᱮᱱᱠᱷᱟᱱ ᱤᱧ ᱱᱟᱱᱟ ᱤᱧ ᱵᱩᱰᱤ ᱛᱟᱠᱚ ᱩᱱᱠᱩ ᱫᱚ ᱵᱷᱟᱵᱽᱱᱟᱭ ᱮᱱᱟᱠᱚ ᱟᱨᱠᱚ ᱵᱚᱛᱚᱨᱱᱟ ᱟᱨ ᱦᱟᱱᱛᱮ ᱱᱟᱛᱮ ᱠᱚ ᱯᱟᱥᱱᱟᱣᱱᱟ ᱟᱨ ᱵᱟᱝᱠᱚ ᱧᱟᱢᱤᱧ ᱠᱟᱱᱟ ᱟᱨ ᱩᱱᱠᱩ ᱵᱷᱚᱞᱮᱱᱴᱤᱭᱟᱨᱥ ᱠᱚᱦᱚᱸ ᱞᱟᱹᱭ ᱟᱠᱚ ᱠᱷᱟᱱ ᱩᱱᱠᱩ ᱴᱷᱮᱱᱦᱚᱸ ᱵᱟᱠᱚ ᱡᱤᱱᱢᱟᱹ ᱞᱤᱫᱤᱧᱟ ᱢᱮᱱᱠᱷᱟᱱ ᱦᱩᱰᱤᱧ ᱜᱤᱧ ᱛᱟᱦᱮᱸ ᱠᱟᱱᱟ ᱚᱱᱟ ᱛᱤᱧ ᱵᱚᱛᱚᱨᱚᱜ ᱠᱟᱱ ᱛᱟᱦᱮᱱᱟ ᱟᱨ ᱫᱤᱠᱩ ᱠᱚᱦᱚᱧ ᱵᱚᱛᱚᱨ ᱟᱠᱚ ᱛᱟᱦᱮᱱ ᱟᱨ ᱩᱱᱠᱩ ᱥᱟᱶᱜᱮ ᱤᱧ ᱫᱩᱧ ᱛᱟᱲᱟᱢᱮᱫᱟ ᱟᱨᱤᱧ ᱨᱟᱜ ᱮᱫᱟ ᱟᱨ ᱤᱱᱟᱹ ᱚᱠᱛᱚᱨᱮ ᱤᱧ ᱢᱟᱨᱟᱝ ᱱᱟᱱᱟᱭ ᱧᱟᱢ ᱠᱤᱫᱤᱧᱟ ᱟᱨ ᱩᱱᱠᱩ ᱴᱷᱮᱱ ᱠᱷᱚᱱ ᱤᱧᱮ ᱟᱹᱜᱩ ᱠᱤᱫᱤᱧᱟ ᱟᱨ ᱤᱧ ᱫᱚ ᱚᱱᱟ ᱫᱤᱱ ᱟᱹᱰᱤ ᱡᱳᱨ ᱤᱧ ᱫᱤᱥᱟᱹᱭᱟ ᱤᱧᱦᱚᱸ ᱤᱧ ᱱᱚᱣᱟ ᱠᱚ ᱠᱟᱛᱷᱟ ᱦᱟᱹᱱᱤ ᱱᱟᱹᱭ ᱴᱷᱮᱱ ᱥᱮ ᱜᱟᱛᱮ ᱠᱚᱴᱷᱮᱱ ᱤᱧᱤᱧ ᱞᱟᱹᱭᱟ ᱟᱨ ᱱᱚᱣᱟ ᱫᱤᱱᱤᱧ ᱫᱤᱥᱟᱹᱭᱟ ᱚᱱᱠᱟ ᱜᱮ ᱟᱨ ᱤᱧᱦᱚᱸ ᱞᱟᱹᱴᱩ ᱠᱟᱛᱮᱫ ᱞᱟᱹᱴᱩ ᱠᱟᱛᱮᱜ ᱡᱚᱠᱷᱚᱱ ᱤᱧ ᱠᱟᱹᱢᱤ ᱠᱚᱧ ᱪᱮᱫ ᱠᱮᱫᱟ ᱩᱱ ᱥᱚᱢᱚᱭ ᱤᱧ ᱫᱚ ᱫᱤᱞᱞᱤᱧ ᱪᱟᱞᱟᱣ ᱞᱮᱱᱟ ᱟᱨ ᱚᱸᱰᱮ ᱢᱤᱫᱴᱮᱱ ᱢᱮᱞᱟ ᱨᱮᱭᱟᱜ ᱥᱩᱡᱳᱜ ᱤᱧ ᱧᱟᱢ ᱞᱮᱫᱟ ᱚᱱᱟ ᱫᱚ ᱫᱤᱞᱞᱤ ᱦᱟᱴ ᱟᱨ ᱫᱤᱞᱞᱤ ᱦᱟᱴᱨᱮ ᱫᱩᱲᱩᱵᱽ ᱞᱟᱹᱜᱤᱫᱛᱮ ᱡᱟᱦᱟᱸ ᱴᱷᱮᱱ ᱞᱮ ᱛᱟᱦᱮᱱ ᱠᱟᱱ ᱛᱟᱦᱮᱸᱜ ᱚᱸᱰᱮ ᱠᱷᱚᱱ ᱪᱟᱞᱟᱜ ᱦᱩᱭᱩᱜ ᱠᱟᱱ ᱛᱟᱦᱮᱸᱜ ᱟᱹᱰᱤ ᱥᱟᱹᱜᱤᱧ ᱟᱨ ᱚᱸᱰᱮ ᱠᱷᱚᱱ ᱤᱧ ᱫᱩᱧ ᱪᱟᱞᱟᱜ ᱠᱟᱱ ᱛᱟᱦᱮᱱᱟ ᱢᱮᱴᱨᱳ ᱨᱮᱞ ᱛᱮ ᱟᱨ ᱫᱤᱥᱟᱹᱭᱟᱹᱧ ᱤᱧᱟᱹᱜ ᱡᱤᱵᱚᱱ ᱨᱮᱭᱟᱜ ᱯᱨᱚᱛᱷᱚᱢ ᱫᱤᱱ ᱫᱤᱞᱞᱤ ᱨᱮ ᱤᱧ ᱫᱚ ᱢᱮᱴᱨᱳ ᱨᱤᱧ ᱫᱮᱡ ᱞᱮᱱᱟ ᱟᱨ ᱚᱱᱟᱛᱤᱧ ᱨᱟᱹᱥᱠᱟᱹᱜᱼᱟ ᱟᱨ ᱚᱱᱟ ᱫᱤᱱᱤᱧ ᱫᱤᱥᱟᱹᱭᱟ ᱟᱨ ᱚᱱᱟ ᱚᱸᱰᱮ ᱛᱟᱦᱮᱱ ᱚᱠᱛᱚ ᱨᱮᱜᱮ ᱤᱧᱫᱚ ᱚᱱᱟ ᱤᱱᱰᱤᱭᱟᱱ ᱜᱮᱴ ᱟᱨ ᱨᱟᱥᱴᱚᱨᱚᱯᱚᱛᱤ ᱵᱷᱚᱵᱚᱱ ᱦᱚᱧ ᱧᱮᱞ ᱟᱠᱟᱫᱟ ᱟᱨ ᱚᱱᱟ ᱧᱮᱞ ᱠᱟᱛᱮᱫ ᱤᱧᱫᱚ ᱦᱟᱹᱱᱤ ᱱᱩᱭ ᱦᱚᱧ ᱞᱟᱹᱭ ᱟᱠᱚᱣᱟ ᱫᱤᱞᱞᱤᱧ ᱪᱟᱞᱟᱣ ᱞᱮᱱᱛᱮ ᱤᱱᱰᱤᱭᱟᱱ ᱜᱮᱴᱤᱧ ᱧᱮᱞ ᱟᱠᱟᱫᱟ ᱟᱨ ᱨᱟᱥᱴᱚᱨᱚᱯᱚᱛᱤ ᱵᱷᱚᱵᱚᱱ ᱦᱚᱧ ᱧᱮᱞ ᱟᱠᱟᱫᱟ ᱟᱨ ᱫᱤᱞᱞᱤ ᱨᱮᱭᱟᱜ ᱢᱟᱨᱟᱝ ᱵᱟᱡᱟᱨ ᱠᱚᱦᱚᱸᱧ ᱧᱮᱞ ᱠᱮᱫᱟ ᱟᱨ ᱚᱸᱰᱮᱱ ᱠᱚ ᱦᱚᱲᱟᱜ ᱵᱷᱟᱥᱟ ᱥᱮ ᱚᱸᱰᱮᱱ ᱠᱚ ᱦᱚᱲᱟᱜ ᱪᱚᱞᱚᱱ ᱡᱚᱛᱚ ᱜᱮᱧ ᱧᱮᱞ ᱠᱮᱫᱟ ᱟᱨ ᱯᱚᱥᱪᱷᱤᱢ ᱵᱚᱝᱜᱚ ᱠᱷᱚᱱ ᱫᱤᱞᱞᱤ ᱨᱮᱭᱟᱜ ᱪᱟᱞ ᱪᱚᱞᱚᱱ ᱥᱮ ᱦᱚᱨᱚᱜ ᱵᱟᱫᱮᱸ ᱠᱚᱫᱚ ᱥᱟᱱᱟᱢ ᱠᱚᱜᱮ ᱮᱴᱟᱜ ᱮᱴᱟᱜ ᱜᱮᱭᱟ